ᱱᱚᱣᱟ ᱴᱚᱴᱷᱟ ᱥᱩᱨᱼᱥᱩᱯᱩᱨ ᱡᱟᱦᱟᱸ ᱠᱚ ᱞᱮᱱᱰᱢᱟᱨᱠ ᱢᱮᱱᱟᱜᱼᱟ ᱡᱮᱢᱚᱱ ᱵᱩᱨᱩ ᱨᱮᱱᱟᱜ ᱜᱟᱲ ᱦᱩᱭᱱᱟ ᱡᱟᱦᱮᱨ ᱜᱟᱲ ᱦᱩᱭᱱᱟ ᱢᱚᱱᱫᱤᱨ ᱚᱱᱟ ᱦᱤᱥᱟᱹᱵᱽ ᱛᱮ ᱜᱩᱛᱟᱹ ᱫᱚ ᱢᱮᱱᱟᱜ ᱜᱮᱭᱟ ᱪᱤᱠᱟᱹᱛᱮ ᱚᱱᱟ ᱦᱤᱥᱟᱹᱵ ᱛᱮ ᱱᱚᱣᱟ ᱥᱤᱢᱟᱹ ᱞᱮᱠᱟᱱ ᱡᱟᱦᱟᱧ ᱧᱟᱢ ᱫᱟᱲᱮᱭᱟᱜᱼᱟ ᱟᱨ ᱱᱚᱣᱟ ᱪᱤᱱᱦᱟᱹ ᱠᱟᱛᱮᱫ ᱜᱮ ᱴᱷᱤᱠᱟᱹᱭᱟ ᱡᱮ ᱱᱚᱣᱟ ᱫᱚ ᱢᱚᱱᱫᱤᱨ ᱠᱟᱱᱟ ᱱᱚᱣᱟ ᱫᱚ ᱡᱟᱦᱮᱨ ᱛᱷᱟᱱ ᱠᱟᱱᱟ ᱱᱚᱣᱟ ᱫᱚ ᱠᱩᱧ ᱠᱟᱱᱟ ᱱᱚᱣᱟ ᱫᱚ ᱟᱨ ᱱᱚᱣᱟᱫᱚ ᱜᱟᱹᱰᱭᱟᱹ ᱠᱟᱱᱟ ᱱᱚᱣᱟ ᱫᱚ ᱦᱚᱨ ᱠᱟᱱᱟ ᱚᱱᱟ ᱞᱮᱠᱟᱱ ᱠᱟᱛᱷᱟ ᱚᱱᱟ ᱦᱤᱥᱟᱹᱵᱽ ᱛᱮᱜᱮ ᱫᱤᱥᱟᱹ ᱞᱮᱠᱟᱱ ᱡᱤᱱᱤᱥ ᱠᱟᱱᱟ ᱚᱱᱟᱫᱚ ᱧᱮᱧᱟᱢᱚᱜ ᱜᱮᱭᱟ ᱟᱨ ᱴᱚᱴᱷᱟᱨ ᱥᱩᱯᱩᱨ ᱛᱮ ᱡᱮ ᱡᱟᱦᱟᱸᱭ ᱡᱟᱦᱟᱸ ᱨᱮᱵᱚᱱ ᱫᱟᱬᱟᱱᱟ ᱪᱮᱫ ᱚᱱᱟ ᱦᱤᱥᱟᱹᱵ ᱛᱮ ᱚᱱᱟ ᱞᱮᱱᱰᱢᱟᱨᱠ ᱛᱟᱦᱮᱱᱠᱷᱟᱱ ᱴᱷᱤᱠᱟᱹ ᱦᱚᱸ ᱴᱷᱤᱠᱟᱹᱜᱼᱟ ᱡᱟᱦᱟᱸ ᱛᱤᱥ ᱵᱚᱱ ᱥᱮᱱᱚᱜ ᱠᱷᱟᱱ ᱥᱮ ᱪᱮ ᱱᱚᱣᱟ ᱫᱚ ᱡᱟᱦᱮᱨ ᱜᱟᱲ ᱞᱮᱸᱜᱟ ᱯᱟᱥᱴᱟ ᱡᱟᱦᱮᱨ ᱜᱟᱲ ᱠᱚ ᱱᱚᱛᱮ ᱫᱚ ᱡᱚᱡᱚᱢ ᱯᱟᱥᱴᱟ ᱠᱩᱧ ᱢᱮᱱᱟᱜᱼᱟ ᱱᱚᱛᱮ ᱨᱮᱜᱮ ᱢᱚᱱᱫᱤᱨ ᱢᱮᱱᱟᱜᱼᱟ ᱚᱱᱟ ᱦᱤᱥᱟᱹᱵ ᱛᱮᱦᱚᱸ ᱟᱵᱚ ᱵᱚᱱ ᱴᱷᱤᱠᱟᱹ ᱫᱟᱲᱮᱭᱟᱜᱼᱟ ᱟᱨᱦᱚᱸ ᱧᱮᱞ ᱦᱚᱸᱵᱚᱱ ᱫᱟᱲᱮᱭᱟᱜᱼᱟ ᱡᱮ ᱱᱚᱣᱟ ᱠᱚᱫᱚ ᱱᱚᱛᱮ ᱞᱮᱠᱟ ᱪᱟᱞᱟᱣ ᱠᱟᱱᱟ ᱱᱚᱣᱟ ᱫᱚ ᱱᱚᱛᱮ ᱟᱹᱪᱩᱨᱚᱜ ᱠᱟᱱᱟ ᱚᱱᱟ ᱦᱤᱥᱟᱹᱵᱽ ᱞᱮᱠᱷᱟᱱ ᱜᱮ ᱴᱚᱴᱷᱟ ᱦᱤᱥᱟᱹᱵᱽ ᱛᱮ ᱚᱱᱟᱫᱚ ᱜᱩᱨᱩᱛᱛᱚ ᱡᱟᱹᱨᱩᱨ ᱢᱮᱱᱟᱜ ᱜᱮᱭᱟ ᱟᱨ ᱚᱱᱟ ᱦᱤᱥᱟᱹᱵᱽ ᱛᱮ ᱚᱱᱟ ᱦᱤᱥᱟᱹᱵᱽ ᱧᱮᱞ ᱦᱚᱸ ᱵᱟᱝ ᱫᱟᱲᱮᱭᱟᱜ ᱠᱟᱱᱟ ᱟᱨ ᱟᱢ ᱛᱮᱦᱚᱸ ᱵᱟᱢ ᱫᱟᱲᱮᱭᱟᱜᱼᱟ